ᱤᱧ ᱠᱳᱞᱠᱟᱛᱟ ᱪᱤᱲᱤᱭᱟᱠᱷᱟᱱᱟᱧ ᱪᱟᱞᱟᱣ ᱞᱮᱱᱟ ᱚᱸᱰᱮ ᱮᱢᱚᱱ ᱵᱮᱥᱤᱧ ᱧᱮᱞ ᱠᱮᱫ ᱠᱚᱣᱟ ᱜᱤᱫᱤ ᱢᱟᱨᱟᱜ ᱠᱩᱞ ᱛᱟᱹᱨᱩᱵ ᱮᱢᱚᱱ ᱡᱚᱢᱟᱠᱚ ᱧᱩᱭᱟᱠᱚ ᱜᱤᱛᱤᱡ ᱠᱚᱜᱼᱟ ᱠᱚ ᱮᱢᱚᱱ ᱠᱤ ᱵᱤᱨ ᱛᱟᱹᱨᱩᱵ ᱤᱧ ᱧᱮᱞ ᱠᱮᱫ ᱠᱚᱣᱟ ᱟᱹᱰᱤ ᱱᱟᱯᱟᱭ ᱵᱮᱥ ᱵᱩᱡᱷᱟᱹᱜ ᱠᱟᱱᱟ ᱵᱟᱯ ᱨᱮ ᱱᱚᱰᱮ ᱠᱷᱚᱱ ᱦᱟᱸᱰᱮ ᱦᱟᱸᱰᱮ ᱠᱷᱚᱱ ᱱᱟᱰᱮ ᱵᱟᱹᱫᱩᱲ ᱠᱚ ᱢᱮᱱᱟᱜ ᱠᱚᱣᱟ ᱟᱨ ᱫᱟᱨᱮ ᱱᱟᱹᱲᱤ ᱦᱚᱸ ᱢᱮᱱᱟᱜᱼᱟ ᱮᱢᱚᱱ ᱵᱮᱥ ᱵᱩᱡᱷᱟᱹᱜ ᱠᱟᱱᱟ ᱚᱸᱰᱮ ᱡᱚᱞᱚᱦᱚᱥᱛᱤ ᱦᱚᱸ ᱢᱮᱱᱟᱜ ᱠᱚᱣᱟ ᱛᱟᱭᱟᱱ ᱢᱮᱱᱟᱜ ᱠᱚᱣᱟ ᱥᱟᱭᱟᱱ ᱢᱮᱱᱟᱜ ᱠᱚᱣᱟ ᱢᱟᱱᱮ ᱦᱟᱹᱠᱩ ᱢᱮᱱᱟᱜ ᱠᱚᱣᱟ ᱟᱹᱰᱤ ᱵᱮᱹᱥᱴ ᱵᱩᱡᱷᱟᱹᱜ ᱠᱟᱱᱟ ᱚᱸᱰᱮ ᱮᱛᱚ ᱵᱮᱥ ᱵᱩᱡᱷᱟᱹᱜ ᱠᱟᱱᱟ ᱡᱮ ᱱᱟᱱᱟ ᱦᱩᱱᱟᱹᱨ ᱱᱩᱠᱩ ᱠᱚ ᱯᱚᱥᱩ ᱡᱚᱱᱛᱩ ᱡᱟᱱᱣᱟᱨ ᱧᱮᱞ ᱠᱟᱛᱮᱫ ᱱᱤᱡᱮ ᱜᱮ ᱚᱸᱰᱮ ᱠᱷᱚᱱ ᱢᱮᱱ ᱠᱤᱭᱟᱹᱧ ᱫᱤᱱᱟᱹᱢ ᱜᱮ ᱱᱚᱰᱮᱧ ᱦᱮᱡ ᱥᱮᱴᱮᱨᱚᱜᱼᱟ ᱥᱮ ᱪᱮᱛᱟ ᱱᱚᱝᱠᱟ ᱞᱮᱠᱟᱛᱮ ᱟᱭᱢᱟ ᱫᱤᱱ ᱚᱱᱟᱧ ᱩᱭᱦᱟᱹᱨᱟ ᱥᱮ ᱧᱮᱛᱟᱨ ᱦᱚᱧ ᱩᱭᱦᱟᱹᱨ ᱜᱮᱭᱟ ᱮᱠᱫᱚᱢ ᱪᱟᱞᱟᱜ ᱥᱟᱱᱟᱭᱤᱧ ᱜᱮᱭᱟ